ᱤᱧ ᱟᱹᱥᱩᱞ ᱡᱤᱭᱟᱹᱞᱤ ᱠᱚᱫᱚᱧ ᱠᱩᱥᱤ ᱟᱠᱚ ᱜᱮᱭᱟ ᱱᱩᱠᱩ ᱢᱩᱫᱽ ᱨᱮᱫᱚ ᱜᱟᱹᱭ ᱜᱮ ᱵᱮᱥᱤᱧ ᱠᱩᱥᱤ ᱟᱠᱚᱣᱟ ᱪᱮᱫᱟᱜ ᱥᱮ ᱜᱟᱹᱭ ᱫᱚ ᱛᱚᱣᱟ ᱠᱚᱭ ᱮᱢᱟ ᱧᱩ ᱜᱟᱱᱚᱜᱼᱟ ᱥᱮ ᱜᱩᱨᱤᱡᱽ ᱧᱟᱢᱚᱜᱼᱟ ᱪᱷᱚᱡᱽ ᱪᱷᱚᱲᱟ ᱞᱟᱹᱜᱤᱫ ᱜᱟᱹᱭ ᱠᱷᱚᱱᱟᱜ ᱜᱮ ᱵᱟᱹᱰ ᱠᱚ ᱦᱩᱭᱩᱜᱼᱟ ᱟᱨᱚ ᱢᱟᱱᱮ ᱮᱭ ᱠᱟᱨᱚᱱ ᱛᱮ ᱠᱩᱥᱤ ᱟᱠᱚ ᱜᱮᱭᱟ